ᱟᱞᱮ ᱟᱹᱛᱩ ᱨᱮ ᱫᱚᱝ ᱞᱟᱜᱽᱲᱮ ᱮᱱᱮᱡ ᱦᱩᱭᱩᱜ ᱠᱟᱱᱟ ᱟᱫᱚ ᱤᱧᱤᱧ ᱦᱚᱦᱚ ᱟᱫ ᱠᱚᱣᱟ ᱛᱮᱠᱚ ᱡᱟᱨᱣᱟ ᱭᱮᱱᱟ

ᱠᱚᱭᱮᱠ ᱡᱚᱱᱟ ᱫᱚᱠᱚ ᱢᱮᱱᱮᱫᱟ ᱤᱧ ᱫᱩᱧ ᱞᱟᱡᱟᱜ ᱠᱟᱱᱟ ᱥᱮᱧ ᱵᱚᱛᱚᱨᱚᱜ ᱠᱟᱱᱟ ᱥᱟᱦᱚᱥ ᱵᱟᱝ ᱦᱩᱭᱩᱜ ᱠᱟᱱ ᱛᱤᱧᱟᱹ ᱟᱫᱚ ᱤᱧ ᱥᱟᱦᱚᱥ ᱛᱷᱚᱲᱟ ᱜᱟᱱ ᱤᱧ ᱮᱢᱟᱫ ᱠᱚᱣᱟ ᱪᱚᱞᱚ ᱤᱧ ᱦᱚᱛᱚ ᱟᱯᱮ ᱞᱮᱠᱟ ᱜᱮᱛᱩᱧ ᱛᱟᱦᱮᱸ ᱠᱟᱱᱟ ᱪᱮᱫ ᱯᱮ ᱞᱟᱡᱟᱜ ᱠᱟᱱᱟ ᱟᱹᱵᱚ ᱵᱚᱛᱚᱨ ᱞᱮᱱᱠᱷᱟᱱ ᱫᱚ ᱵᱟᱝ ᱦᱩᱭᱩᱜᱼᱟ ᱚᱱᱠᱟ ᱞᱮᱠᱟᱛᱮ ᱤᱧ ᱥᱟᱦᱚᱥᱤᱧ ᱮᱢᱟᱫ ᱠᱚᱣᱟ